ᱤᱧ ᱫᱚ ᱠᱟᱹᱴᱤᱡ ᱩᱢᱮᱨ ᱠᱷᱚᱱᱟᱜ ᱜᱮ ᱯᱷᱩᱴᱵᱚᱞ ᱠᱷᱮᱞ ᱫᱚ ᱫᱚᱢᱮᱧ ᱠᱩᱥᱤᱭᱟᱜᱼᱟ ᱪᱮᱫᱟᱜ ᱥᱮ ᱯᱷᱩᱴᱵᱚᱞ ᱠᱷᱮᱞ ᱞᱮᱠᱷᱟᱱ ᱱᱤᱡᱮᱨᱟᱜ ᱥᱚᱨᱤᱨ ᱦᱚᱸ ᱵᱷᱟᱜᱮ ᱛᱟᱦᱮᱱᱟ ᱟᱨ ᱟᱢᱦᱚᱸ ᱵᱷᱟᱜᱮᱢ ᱛᱟᱦᱮᱱᱟ ᱥᱚᱨᱤᱨ ᱵᱷᱟᱜᱮ ᱞᱮᱠᱷᱟᱱ ᱟᱢᱦᱚᱸ ᱵᱷᱟᱜᱮᱢ ᱛᱟᱦᱮᱱᱟ ᱚᱱᱟᱛᱮ ᱚᱱᱟᱛᱮ ᱤᱧ ᱫᱚ ᱯᱷᱩᱴᱵᱚᱞ ᱠᱷᱮᱞ ᱫᱚᱢᱮᱧ ᱠᱩᱥᱤᱭᱟᱜᱼᱟ ᱠᱟᱹᱴᱤᱡ ᱩᱢᱮᱨ ᱠᱷᱚᱱᱟᱜ ᱯᱷᱩᱴᱵᱚᱞ ᱤᱧ ᱠᱷᱮᱞ ᱛᱟᱦᱮᱸᱜᱼᱟ ᱟᱨ ᱚᱲᱟᱜ ᱨᱮᱱ ᱫᱟᱫᱟ ᱛᱟᱠᱚ ᱡᱷᱚᱛᱚ ᱠᱚ ᱠᱷᱮᱞ ᱵᱟᱲᱟᱭ ᱜᱮᱭᱟ ᱩᱱᱠᱩ ᱥᱟᱞᱟᱜ ᱜᱮ ᱤᱧ ᱦᱚᱸᱧ ᱠᱷᱮᱞ ᱵᱟᱲᱟᱭ ᱛᱟᱦᱮᱸᱜᱼᱟ ᱛᱚ ᱚᱱᱟ ᱯᱚᱨᱮ ᱯᱚᱨᱮᱛᱮ ᱡᱚᱠᱷᱚᱱ ᱫᱚᱢᱮ ᱠᱷᱮᱞ ᱤᱧ ᱮᱦᱚᱵ ᱠᱮᱫᱟ ᱛᱚᱠᱷᱚᱱ ᱟᱫᱚ ᱦᱟᱱᱛᱮ ᱱᱷᱟᱛᱮ ᱠᱚ ᱤᱫᱤᱧ ᱛᱟᱦᱮᱸᱜᱼᱟ ᱢᱮᱱ ᱚᱯᱷ ᱫᱟ ᱢᱮᱪ ᱦᱚᱸᱧ ᱧᱟᱢ ᱠᱟᱫᱟ ᱵᱚᱦᱩ ᱴᱨᱚᱯᱷᱤ ᱧᱟᱢ ᱠᱟᱫᱟ ᱟᱹᱰᱤ ᱨᱟᱹᱥᱠᱟᱹᱧ ᱵᱩᱡᱷᱟᱹᱣ ᱛᱟᱦᱮᱸᱜᱼᱟ ᱡᱚᱠᱷᱚᱱ ᱩᱱᱟᱹᱜ ᱦᱚᱲ ᱛᱟᱞᱟᱨᱮ ᱢᱮᱱ ᱚᱯᱷ ᱫᱟ ᱢᱮᱪ ᱮ ᱮᱢᱟᱢᱟ ᱟᱹᱰᱤ ᱜᱚᱨᱚᱵᱽ ᱨᱮᱱᱟᱜ ᱠᱟᱛᱷᱟ ᱛᱚ ᱟᱹᱰᱤ ᱨᱟᱹᱥᱠᱟᱹᱧ ᱵᱩᱡᱷᱟᱹᱣ ᱛᱟᱦᱮᱸᱜᱼᱟ ᱛᱟ ᱯᱚᱛᱮ ᱚᱱᱠᱟ ᱚᱱᱠᱟᱛᱮ ᱤᱧᱟ ᱜ ᱢᱚᱱᱮ ᱦᱩᱭᱩᱜ ᱠᱟᱱ ᱛᱤᱧᱟ ᱡᱮ ᱱᱚᱣᱟ ᱫᱚ ᱤᱧᱟ ᱜ ᱵᱷᱟᱜᱮ ᱞᱟᱹᱜᱤᱫ ᱜᱮ ᱚᱱᱟ ᱠᱷᱟᱹᱛᱤᱨ ᱤᱧ ᱫᱚ ᱫᱚᱢᱮ ᱯᱷᱩᱴᱵᱚᱞ ᱠᱷᱮᱞᱤᱧ ᱠᱩᱥᱤᱭᱟᱜ ᱜᱮᱭᱟ ᱟᱨ ᱜᱳᱴᱟ ᱜᱮᱠᱚ ᱠᱞᱮᱵ ᱠᱚᱨᱮ ᱠᱚ ᱦᱚᱦᱚ ᱵᱟᱲᱟ ᱤᱧᱟ ᱪᱟᱞᱟᱜ ᱟᱹᱧ ᱤᱧᱟ ᱜ ᱟᱨᱚ ᱢᱚᱱᱮ ᱢᱮᱱᱟᱜ ᱛᱤᱧᱟ ᱡᱮ ᱩᱭᱦᱟᱹᱨ ᱡᱮ ᱟᱨᱚ ᱡᱟᱹᱥᱛᱤᱧ ᱠᱷᱮᱞᱟ ᱞᱟᱯᱷᱟᱝ ᱥᱮᱫ ᱤᱧ ᱨᱟᱠᱟᱵ ᱪᱟᱞᱟᱜᱼᱟ ᱚᱱᱟ